ᱱᱚᱶᱟ ᱫᱚ ᱚᱲᱟᱜ ᱯᱟᱥᱮ ᱵᱟᱲᱜᱮ ᱫᱷᱟᱨᱮ ᱨᱮᱭᱟᱜ ᱵᱟᱜᱟᱱ ᱠᱟᱱᱟ ᱛᱚᱵᱮ ᱛᱟᱨᱩᱵ ᱠᱚᱫᱚ ᱵᱟᱠᱚ ᱛᱟᱦᱮᱱᱟ ᱥᱮ ᱥᱤᱸᱠᱲᱤᱡ ᱠᱚᱫᱚ ᱠᱚ ᱛᱟᱦᱮᱱ ᱜᱮᱭᱟ ᱩᱝᱠᱩ ᱠᱚ ᱛᱷᱚᱲᱟ ᱞᱟᱜᱟ ᱧᱚᱜ ᱠᱟᱛᱮᱫ ᱵᱟᱜᱟᱱ ᱫᱚ ᱥᱟᱯᱷᱟ ᱦᱳᱭᱳᱜᱼᱟ ᱛᱚᱵᱮ ᱟᱱᱟᱴ ᱠᱚᱨᱮ ᱫᱚ ᱵᱟᱝᱤᱧ ᱯᱟᱲᱟᱣ ᱟᱠᱟᱱᱟ